ᱟᱵᱚ ᱥᱚᱢᱟᱡᱽᱨᱮᱱ ᱦᱚᱲ ᱫᱚᱠᱚ ᱢᱚᱱᱮᱭᱟ ᱫᱚ ᱛᱤᱨᱞᱟᱹᱥᱮ ᱠᱩᱲᱤ ᱜᱤᱫᱽᱨᱟᱹᱜᱮ ᱠᱚ ᱤᱥᱤᱱᱟ ᱢᱮᱱᱠᱷᱟᱱ ᱛᱤᱨᱞᱟᱹ ᱠᱩᱲᱤ ᱜᱤᱫᱽᱨᱟᱹ ᱡᱚᱫᱤ ᱡᱟᱦᱟᱱᱟᱜ ᱠᱟᱹᱢᱤ ᱠᱷᱟᱱ ᱥᱮ ᱡᱟᱦᱟᱛᱮᱭ ᱪᱟᱞᱟᱣ ᱟᱠᱟᱱ ᱠᱷᱟᱱ ᱛᱟᱦᱚᱞᱮ ᱫᱚ ᱪᱤᱠᱟᱹᱭ ᱤᱥᱤᱱᱟ ᱩᱱ ᱚᱠᱛᱚᱨᱮᱫᱚ ᱠᱚᱲᱟᱦᱚᱸ ᱤᱥᱤᱱ ᱠᱟᱛᱮᱫ ᱡᱚᱢ ᱦᱳᱭᱳᱜ ᱛᱟᱢᱟ ᱠᱚᱲᱟᱦᱚᱸ ᱤᱥᱤᱱ ᱦᱳᱭᱳᱜ ᱛᱟᱢᱟ ᱥᱮ ᱥᱮ ᱛᱤᱨᱞᱟᱹ ᱡᱚᱫᱤ ᱡᱟᱦᱟᱸᱛᱮ ᱯᱮᱲᱟᱜ ᱮ ᱪᱟᱞᱟᱣ ᱠᱚᱜᱼᱟ ᱥᱮ ᱟᱡ ᱮᱸᱜᱟᱛ ᱚᱲᱟᱜ ᱮ ᱪᱟᱞᱟᱣ ᱠᱚᱜᱼᱟ ᱩᱱ ᱡᱚᱠᱷᱚᱱᱠᱤ ᱟᱢᱫᱚ ᱨᱮᱸᱜᱮᱡ ᱛᱮᱢ ᱛᱟᱦᱮᱱᱟ ᱵᱟᱝ ᱠᱚᱲᱟ ᱜᱤᱫᱽᱨᱟᱹ ᱦᱚᱸ ᱤᱥᱤᱱ ᱞᱟᱹᱠᱛᱤ ᱠᱟᱱᱟ ᱥᱮ ᱤᱥᱤᱱ ᱵᱟᱥᱟᱝ ᱫᱚᱨᱠᱟᱨ ᱠᱟᱱᱟ ᱠᱩᱲᱤ ᱜᱤᱫᱽᱨᱟᱹ ᱡᱚᱫᱤᱢ ᱠᱚᱭᱚᱜ ᱠᱟᱭᱟ ᱛᱚᱵᱮ ᱵᱟᱝ ᱜᱟᱱᱚᱜᱼᱟ ᱚᱱᱟᱛᱮ ᱤᱧᱫᱚᱧ ᱢᱚᱱᱮᱭᱟ ᱠᱚᱲᱟ ᱜᱤᱫᱽᱨᱟᱹ ᱦᱚᱸᱠᱚ ᱤᱥᱤᱱ ᱵᱟᱥᱟᱝ ᱫᱚᱨᱠᱟᱨ ᱠᱟᱱᱟ ᱥᱮᱠᱚ ᱤᱥᱤᱱᱮᱜ ᱜᱮᱭᱟ ᱤᱧᱦᱚᱧ ᱤᱥᱤᱱ ᱜᱮᱭᱟ